ᱤᱧ ᱢᱚᱬᱮ ᱜᱚᱴᱟᱝ ᱡᱮᱜᱮᱛ ᱟᱹᱨᱤ ᱱᱟᱜᱟᱨ ᱨᱮᱱᱟᱜ ᱧᱩᱛᱩᱢ ᱤᱧ ᱵᱟᱲᱟᱭᱟ ᱚᱱᱟ ᱠᱚᱫᱚ ᱦᱩᱭᱩᱜ ᱠᱟᱱᱟ ᱢᱮᱠᱥᱤᱠᱳ ᱵᱮᱡᱤᱝ ᱵᱮᱝᱠᱚᱠ ᱨᱳᱢ ᱟᱨ ᱴᱳᱠᱤᱭᱳ